ᱵᱷᱟᱨᱚᱛ ᱥᱚᱨᱠᱟᱨ ᱯᱟᱸᱪ ᱩᱡᱩᱱ ᱯᱚᱨᱭᱟᱵᱚᱨᱚᱱ ᱫᱤᱵᱚᱥ ᱦᱤᱞᱳᱜ ᱟᱹᱰᱤ ᱢᱟᱨᱟᱝ ᱢᱟᱨᱟᱝ ᱡᱳᱡᱚᱱᱟᱭ ᱚᱰᱩᱠ ᱟᱠᱟᱫᱟ ᱡᱟᱦᱟᱸ ᱫᱚ ᱫᱟᱨᱮ ᱨᱚᱦᱚᱭ ᱠᱟᱛᱮ ᱢᱟᱨᱟᱝ ᱢᱟᱨᱟᱝ ᱵᱩᱨᱩ ᱠᱚᱵᱚ ᱵᱮᱱᱟᱣᱟ ᱥᱮ ᱠᱷᱟᱞᱤ ᱡᱚᱜᱚᱨᱮ ᱫᱟᱨᱮ ᱨᱚᱦᱚᱭ ᱠᱟᱛᱮ ᱯᱚᱨᱭᱟᱵᱚᱨᱚᱱ ᱥᱩᱨᱚᱠᱪᱷᱟ ᱞᱟᱹᱜᱤᱫ ᱵᱚ ᱠᱟᱹᱢᱤᱭᱟ ᱚᱱᱟ ᱤᱭᱟᱭᱛᱮ ᱟᱭ ᱥᱚᱨᱠᱟᱨ ᱫᱚ ᱛᱚ ᱟᱵᱚᱣᱟᱜ ᱥᱮ ᱟᱵᱚᱣᱟᱜ ᱫᱤᱥᱚᱢ ᱵᱟᱧᱪᱟᱣ ᱞᱟᱹᱜᱤᱫ ᱥᱮ ᱯᱚᱨᱭᱟᱵᱚᱨᱚᱱ ᱥᱩᱨᱚᱠᱪᱷᱟ ᱫᱚᱦᱚ ᱞᱟᱹᱜᱤᱫ ᱟᱵᱚᱣᱟᱜ ᱫᱤᱥᱚᱢᱨᱮ ᱟᱭᱢᱟ ᱞᱮᱠᱟᱱ ᱡᱟᱭᱜᱟᱨᱮ ᱫᱟᱨᱮ ᱨᱚᱦᱚᱭ ᱦᱚᱪᱚᱭᱮᱜ ᱟᱭ ᱥᱮ ᱟᱡ ᱫᱟᱨᱮ ᱨᱚᱦᱚᱭ ᱠᱟᱛᱮ ᱩᱫᱽᱜᱷᱟᱴᱚᱱ ᱮᱫᱟᱭ ᱯᱚᱨᱭᱟᱵᱚᱨᱚᱱ ᱫᱤᱵᱚᱥ ᱦᱤᱞᱳᱜ ᱟᱹᱰᱤᱜᱟᱱ ᱡᱟᱭᱜᱟᱨᱮ ᱟᱭᱢᱟ ᱟᱭᱢᱟ ᱯᱨᱳᱜᱨᱟᱢ ᱦᱩᱭᱮᱱᱟ ᱚᱱᱟᱠᱚ ᱯᱨᱳᱜᱨᱟᱢᱨᱮ ᱟᱹᱰᱤ ᱥᱮᱬᱟ ᱥᱮᱬᱟ ᱱᱮᱛᱟ ᱥᱮ ᱦᱚᱲ ᱠᱚᱦᱚᱸ ᱥᱚᱱᱢᱮᱞᱚᱱ ᱠᱚ ᱦᱟᱛᱟᱣ ᱞᱮᱫᱟ ᱥᱮ ᱡᱟᱦᱟᱸ ᱮᱨᱤᱭᱟᱨᱮ ᱯᱚᱨᱭᱟᱵᱚᱨᱚᱱ ᱰᱤᱵᱚᱥ ᱵᱟᱨᱮᱛᱮ ᱵᱟᱝ ᱥᱮᱴᱮᱨ ᱠᱟᱱᱟ ᱛᱚ ᱚᱱᱟ ᱮᱨᱤᱭᱟ ᱠᱚᱨᱮᱦᱚᱸ ᱯᱚᱨᱭᱟᱵᱚᱨᱚᱱ ᱥᱮ ᱫᱟᱨᱮ ᱠᱚ ᱨᱚᱦᱚᱭ ᱞᱟᱹᱜᱤᱫ ᱢᱮᱛᱟ ᱦᱟᱠᱚ ᱠᱟᱱᱟᱭ ᱟᱨ ᱡᱟᱦᱟᱸ ᱠᱚ ᱮᱨᱤᱭᱟ ᱨᱮ ᱫᱟᱨᱮ ᱠᱚ ᱵᱤᱥᱤ ᱵᱟᱱᱩᱜᱼᱟ ᱚᱱᱟ ᱮᱨᱤᱭᱟ ᱨᱮᱦᱚᱸ ᱫᱟᱨᱮ ᱨᱚᱦᱚᱭ ᱡᱳᱡᱽᱱᱟ ᱪᱟᱞᱟᱜ ᱠᱟᱱᱟ